ᱦᱮᱞᱳ ᱰᱨᱟᱭᱵᱷᱟᱨ ᱜᱚᱝᱠᱮ ᱟᱢᱠᱤ ᱯᱟᱱᱟᱜᱚᱲ ᱵᱟᱡᱟᱨ ᱨᱮ ᱢᱮᱱᱟᱜ ᱢᱮᱭᱟ ᱚᱸᱰᱮ ᱤᱧᱨᱮᱱ ᱢᱚᱬᱮ ᱜᱚᱴᱮᱱ ᱜᱟᱛᱮ ᱠᱚ ᱟᱬᱜᱳ ᱟᱠᱟᱱᱟ ᱩᱱᱠᱩ ᱤᱧᱟᱹᱜ ᱚᱲᱟᱜ ᱟᱹᱜᱩ ᱦᱚᱴᱚ ᱠᱟᱠᱚ ᱢᱮ ᱱᱚᱸᱰᱮ ᱫᱳᱢᱲᱟ ᱡᱟᱦᱟᱸᱫᱚ ᱵᱳᱞᱯᱩᱨ ᱯᱟᱱᱟᱜᱚᱲ ᱚᱱᱟ ᱨᱳᱰ ᱛᱟᱞᱟᱢᱟᱞᱟ ᱠᱚᱨᱮᱫ ᱯᱟᱲᱟᱜ ᱠᱟᱱᱟ ᱱᱚᱸᱰᱮ ᱟᱹᱜᱩ ᱥᱮᱴᱮᱨ ᱠᱟᱠᱚ ᱢᱮ ᱟᱨ ᱩᱱᱠᱩᱣᱟᱜ ᱠᱟᱹᱣᱰᱤ ᱫᱚ ᱤᱧᱤᱧ ᱮᱢ ᱠᱟᱛᱟᱢᱟ